ᱟᱞᱮ ᱨᱮᱱ ᱢᱟᱨᱟᱝ ᱦᱚᱲ ᱠᱚ ᱴᱷᱮᱱᱞᱮ ᱯᱚᱨᱟᱢᱚᱨᱥᱚ ᱞᱮ ᱦᱟᱛᱟᱣᱟ ᱥᱮᱠᱚ ᱮᱢᱟ ᱞᱮᱭᱟ ᱡᱮ ᱡᱤᱵᱽᱼᱡᱤᱭᱟᱹᱞᱤ ᱟᱹᱥᱩᱞ ᱞᱟᱹᱜᱤᱫ ᱛᱮ ᱟᱞᱮ ᱯᱨᱟᱠᱨᱤᱛᱤᱠ ᱵᱟ ᱵᱤᱨ ᱵᱩᱨᱩ ᱠᱷᱚᱱ ᱜᱷᱟᱥ ᱯᱟᱞᱦᱟ ᱠᱚᱞᱮ ᱟᱹᱜᱩᱣᱟ ᱠᱚᱣᱟ ᱥᱮᱛᱟᱜ ᱨᱮ ᱟᱹᱜᱩ ᱠᱟᱛᱮᱫ ᱩᱱᱠᱩᱞᱮ ᱠᱷᱟᱣᱟ ᱠᱚᱣᱟ ᱟᱨᱚ ᱥᱤᱢ ᱥᱩᱠᱨᱤ ᱰᱟᱝᱨᱤ ᱵᱷᱤᱲᱤ ᱢᱮᱨᱚᱢ ᱡᱚᱛᱚ ᱜᱮᱞᱮ ᱟᱹᱥᱩᱞ ᱠᱚᱣᱟ ᱥᱤᱢ ᱥᱩᱠᱨᱤ ᱫᱚ ᱥᱤᱢ ᱫᱚ ᱥᱮᱛᱟᱜ ᱵᱮᱞᱟ ᱡᱚᱱᱰᱨᱟᱞᱮ ᱮᱢᱟ ᱠᱚᱣᱟ ᱟᱨ ᱪᱟᱣᱞᱮ ᱥᱩᱠᱨᱤ ᱫᱚ ᱞᱩᱵᱩᱜ ᱢᱮᱥᱟ ᱫᱟᱠᱟ ᱜᱷᱟᱱᱴᱟ ᱠᱟᱛᱮᱫ ᱞᱮ ᱮᱢᱟ ᱠᱚᱣᱟ ᱡᱟᱦᱟᱸ ᱛᱤᱱᱟᱹᱜ ᱜᱮ ᱨᱮᱱᱟᱜ ᱞᱮ ᱧᱟᱢᱟ ᱥᱮ ᱵᱤᱨ ᱠᱷᱚᱱᱟᱜ ᱞᱮ ᱧᱟᱢᱟ ᱚᱱᱟ ᱠᱚᱜᱮ ᱟᱹᱜᱩ ᱠᱟᱛᱮᱫ ᱡᱤᱵᱽ ᱡᱤᱭᱟᱹᱞᱤ ᱫᱚᱞᱮ ᱟᱹᱥᱩᱞ ᱠᱚᱣᱟ ᱚᱱᱠᱟ ᱠᱟᱛᱮᱫ ᱜᱮ ᱟᱞᱮ ᱦᱚᱸ ᱵᱟᱧᱪᱟᱣ ᱞᱮ ᱛᱟᱦᱮᱱᱟ ᱩᱱᱠᱩ ᱟᱹᱠᱷᱨᱤᱧ ᱠᱟᱛᱮᱫ ᱴᱟᱠᱟ ᱯᱚᱭᱥᱟᱞᱮ ᱨᱳᱡᱽᱜᱟᱨᱟ ᱡᱤᱵᱽᱼᱡᱤᱭᱟᱹᱞᱤ ᱠᱟᱛᱮᱜ ᱟᱹᱥᱩᱞ ᱠᱟᱛᱮᱜ ᱜᱮ ᱟᱞᱮᱭᱟᱜ ᱥᱚᱝᱥᱟᱨ ᱦᱚᱸᱞᱮ ᱪᱟᱞᱟᱣᱟ